ᱟᱵᱚᱣᱟᱜ ᱥᱟᱶᱛᱟ ᱨᱮᱱᱟᱜ ᱮᱱᱮᱡ ᱥᱮᱨᱮᱧ ᱫᱤᱠ ᱫᱤᱭᱮ ᱛᱮᱜᱮ ᱫᱤᱥ ᱦᱩᱫᱤᱥ ᱫᱚ ᱦᱩᱭᱩᱜ ᱠᱟᱱᱟ ᱦᱚᱸᱜᱼᱚᱭ ᱡᱮ ᱵᱟᱦᱟ ᱨᱮ ᱥᱚᱨᱦᱟᱭ ᱨᱮ ᱩᱱᱟᱹᱜ ᱡᱟᱸᱠ ᱡᱚᱢᱚᱠ ᱵᱟᱝ ᱦᱩᱭᱩᱜ ᱠᱟᱱᱟ ᱠᱟᱹᱴᱤᱡ ᱢᱟᱹᱭ ᱵᱟᱹᱵᱩ ᱛᱟᱠᱚ ᱵᱟᱠᱚ ᱥᱮᱬᱟ ᱫᱟᱲᱮᱜ ᱠᱟᱱᱟ ᱚᱱᱟᱛᱤᱧ ᱞᱟᱹᱭᱫᱟ ᱵᱟᱦᱟ ᱨᱮ ᱥᱚᱨᱦᱟᱭ ᱨᱮ ᱟᱨᱚ ᱵᱚᱱ ᱡᱚᱢᱚᱠ ᱨᱩᱣᱟᱹᱲᱟ ᱚᱱᱟ ᱠᱷᱟᱱ ᱫᱚ ᱨᱚᱢᱚᱡᱽ ᱜᱮ ᱵᱩᱡᱷᱟᱹᱜᱼᱟ ᱟᱵᱚᱣᱟᱜ ᱮᱱᱮᱡ ᱥᱮᱨᱮᱧ ᱠᱚᱦᱚᱸ ᱵᱟᱝ ᱟᱫᱚᱜᱼᱟ ᱟᱨᱚ ᱡᱤᱭᱟᱹᱲ ᱦᱚᱸ ᱛᱟᱦᱮᱱᱟ ᱵᱟᱠᱷᱟᱱ ᱫᱚ ᱠᱟᱹᱴᱤᱡᱼᱠᱟᱹᱴᱤᱡ ᱢᱟᱹᱭ ᱵᱟᱹᱵᱩ ᱛᱟᱠᱚ ᱦᱟᱯᱮᱱ ᱛᱩᱢᱫᱟᱜ ᱴᱟᱢᱟᱠ ᱦᱚᱸ ᱵᱟᱠᱚ ᱜᱚᱜ ᱵᱟᱹᱵᱩ ᱛᱟᱠᱚ ᱦᱚᱸ ᱵᱟᱠᱚ ᱜᱚᱜ ᱫᱟᱲᱮᱭᱟᱜᱼᱟ ᱟᱨ ᱢᱟᱹᱭ ᱛᱟᱠᱚ ᱦᱚᱸ ᱵᱟᱠᱚ ᱮᱱᱮᱡ ᱫᱟᱲᱮᱭᱟᱜᱼᱟ ᱟᱨ ᱱᱮᱛᱟᱨ ᱠᱷᱚᱱᱟᱜ ᱦᱚᱸ ᱵᱟᱢ ᱩᱫᱩᱜ ᱥᱮ ᱵᱟᱠᱚ ᱥᱮᱬᱟ ᱞᱮᱠᱷᱟᱱ ᱫᱚ ᱪᱮᱫ ᱠᱚᱠᱚ ᱮᱱᱮᱡᱟ ᱚᱱᱟᱛᱮ ᱞᱟᱹᱭᱫᱟ ᱟᱫᱚ ᱥᱟᱭᱟ ᱞᱟᱜᱽᱬᱮ ᱥᱮ ᱵᱟᱦᱟ ᱥᱮ ᱥᱚᱨᱦᱟᱭ ᱥᱟᱞᱮ ᱠᱚᱨᱮᱫ ᱫᱚ ᱫᱚᱨᱠᱟᱨ ᱠᱟᱱ ᱜᱮᱭᱟ ᱟᱨ ᱦᱚᱸᱜᱼᱚᱭ ᱵᱤᱦᱟᱹ ᱵᱟᱯᱞᱟ ᱦᱚᱸ ᱱᱟᱥᱮᱱᱟᱜ ᱦᱚᱸ ᱚᱱᱟ ᱠᱚᱨᱮᱫ ᱦᱚᱸ ᱫᱚᱝ ᱵᱟᱢ ᱮᱱᱮᱡ ᱞᱮᱠᱷᱟᱱ ᱵᱟᱝ ᱜᱟᱱᱚᱜᱼᱟ ᱱᱮᱛᱟᱨ ᱫᱚ ᱪᱮᱫᱟᱜ ᱥᱮ ᱦᱟᱱᱮ ᱰᱤᱡᱮ ᱵᱚᱠᱥ ᱟᱹᱜᱩ ᱠᱟᱛᱮᱫ ᱠᱚ ᱮᱱᱮᱡ ᱮᱫᱟ ᱚᱱᱟᱛᱮ ᱮᱱᱮᱡ ᱞᱮᱠᱷᱟᱱ ᱫᱚ ᱟᱵᱚᱣᱟᱜ ᱴᱟᱢᱟᱠ ᱛᱩᱢᱫᱟᱜ ᱜᱚᱜ ᱦᱚᱸᱠᱚ ᱦᱤᱲᱤᱧᱟ ᱚᱱᱟᱛᱮ ᱦᱩᱭᱩᱜ ᱠᱟᱱᱟ ᱦᱚᱸᱜᱼᱚᱭ ᱟᱵᱚᱣᱟᱜ ᱤᱭᱟᱹ ᱫᱚ ᱵᱟᱵᱚᱱ ᱟᱫᱟ ᱟᱵᱚᱣᱟᱜ ᱫᱚᱵᱚᱱ ᱩᱭᱦᱟᱹᱨ ᱫᱚᱦᱚᱭᱟ ᱵᱟᱦᱟ ᱨᱮ ᱥᱚᱨᱦᱟᱭ ᱨᱮ ᱫᱚᱝ ᱨᱮ ᱞᱟᱜᱽᱬᱮ ᱨᱮ ᱡᱷᱚᱛᱚ ᱨᱮᱜᱮ ᱴᱟᱢᱟᱠ ᱛᱩᱢᱫᱟᱜ ᱟᱛᱮ ᱮᱱᱮᱡ ᱥᱮᱨᱮᱧ ᱫᱚ ᱟᱹᱰᱤ ᱨᱟᱹᱥᱠᱟᱹᱥᱟᱺᱦᱤᱡ ᱵᱩᱡᱷᱟᱹᱜᱼᱟ ᱟᱨ ᱴᱟᱢᱟᱠ ᱛᱩᱢᱫᱟᱜ ᱟᱛᱮ ᱫᱚ ᱮᱱᱮᱡ ᱫᱚ ᱟᱹᱰᱤ ᱞᱩᱦᱩᱠ ᱥᱟᱺᱦᱤᱡ ᱮᱢ ᱮᱱᱮᱡᱼᱟ ᱛᱤᱱᱟᱹᱜ ᱜᱚᱢᱵᱷᱤᱨ ᱥᱮ ᱟᱢᱮᱡᱽ ᱴᱟᱢᱟᱠ ᱛᱩᱢᱫᱟᱜ ᱡᱷᱟᱺᱭ ᱠᱚᱨᱛᱟᱞ ᱚᱱᱟ ᱢᱮᱥᱟ ᱠᱚ ᱨᱩᱭᱟ ᱛᱤᱱᱟᱹᱜ ᱡᱚᱢᱚᱠ ᱵᱩᱡᱷᱟᱹᱜᱼᱟ ᱟᱨ ᱛᱤᱱᱟᱹᱜ ᱜᱮ ᱚᱱᱟ ᱠᱚ ᱥᱟᱰᱮᱭᱟ ᱟᱠᱷᱲᱟ ᱨᱮᱦᱚᱸ ᱩᱱᱟᱹᱜ ᱟᱨᱚ ᱡᱚᱢᱚᱠ ᱵᱩᱡᱷᱟᱹᱜᱼᱟ ᱚᱱᱠᱟ ᱜᱮᱵᱚᱱ ᱡᱚᱢᱚᱠ ᱨᱩᱣᱟᱹᱲ ᱞᱮᱠᱷᱟᱱ ᱫᱚ ᱵᱷᱟᱜᱮᱭᱟ ᱟᱨᱚ ᱱᱚᱝᱠᱟ ᱠᱟᱛᱮ ᱜᱮᱵᱚᱱ ᱴᱮᱠᱟᱣ ᱫᱟᱨᱟᱢᱟ ᱟᱨ ᱵᱚᱱ ᱫᱚᱦᱚ ᱤᱫᱤᱭᱟ ᱵᱟᱵᱚᱱ ᱟᱫ ᱥᱟᱹᱨᱤᱭᱟ ᱪᱮᱫᱟᱜ ᱥᱮ ᱱᱚᱣᱟ ᱵᱚᱱ ᱟᱫ ᱞᱮᱠᱷᱟᱱ ᱚᱠᱟ ᱨᱮᱵᱚᱱ ᱧᱟᱢᱟ ᱚᱱᱟᱛᱮ ᱤᱭᱟᱹᱭ ᱫᱟᱹᱧ ᱟᱨᱵᱚᱱ ᱡᱚᱢᱚᱠ ᱨᱩᱣᱟᱹᱲᱟ ᱟᱨ ᱮᱱᱮᱡ ᱥᱮᱨᱮᱧ ᱦᱚᱸ ᱱᱟᱯᱟᱭ ᱱᱟᱯᱟᱭ ᱵᱚᱱ ᱧᱟᱢ ᱤᱫᱤ ᱜᱮᱭᱟ ᱟᱨ ᱵᱚᱱ ᱴᱮᱠᱟᱣ ᱫᱟᱨᱟᱢ ᱠᱟᱜ ᱜᱮᱭᱟ ᱟᱨ ᱵᱚᱱ ᱤᱭᱟᱹᱭ ᱜᱮᱭᱟ ᱚᱱᱟ ᱠᱷᱟᱱ ᱫᱚ ᱡᱟᱦᱟᱸ ᱨᱮ ᱢᱤᱫ ᱜᱷᱟᱹᱲᱤᱡ ᱚᱱᱟ ᱟᱹᱛᱩ ᱨᱮᱠᱚ ᱮᱱᱮᱡ ᱠᱟᱱᱟ ᱥᱮ ᱱᱚᱣᱟ ᱤᱭᱟᱹ ᱨᱮᱠᱚ ᱮᱱᱮᱡ ᱠᱟᱱᱟ ᱠᱚ ᱫᱚᱝ ᱪᱚ ᱵᱚᱱ ᱪᱟᱞᱟᱣ ᱜᱚᱫᱚᱜᱼᱟ ᱚᱸᱰᱮ ᱦᱚᱸ ᱥᱮᱱ ᱠᱟᱛᱮ ᱥᱟᱵ ᱜᱚᱫ ᱞᱮᱱᱠᱷᱟᱱ ᱚᱱᱟ ᱚᱸᱰᱮ ᱦᱚᱸ ᱟᱹᱰᱤ ᱡᱟᱸᱠ ᱥᱟᱺᱦᱤᱡ ᱜᱮ ᱵᱩᱡᱷᱟᱹᱣ ᱜᱚᱫᱚᱜᱼᱟ ᱚᱱᱟᱛᱮᱧ ᱞᱟᱹᱭᱫᱟ ᱟᱵᱚ ᱤᱧᱟᱹᱜ ᱫᱚ ᱱᱚᱣᱟ ᱜᱮ ᱫᱤᱥᱼᱦᱩᱫᱤᱥ ᱡᱮ ᱱᱟᱯᱟᱭᱛᱮ ᱮᱱᱮᱡ ᱥᱮᱨᱮᱧ ᱟᱨᱚ ᱡᱤᱭᱟᱹᱲ ᱪᱟᱞᱟᱜ ᱛᱟᱞᱮᱢᱟ